ᱡᱚᱦᱟᱨ ᱡᱚᱦᱟᱨᱜᱮ ᱠᱷᱮᱥᱴ ᱨᱮᱭᱟᱜ ᱤᱧᱤᱧ ᱢᱮᱱᱼᱟ ᱡᱮ ᱡᱮ ᱟᱵᱚ ᱯᱚᱪᱷᱤᱢ ᱵᱟᱝᱞᱟ ᱨᱮ ᱚᱠᱟᱴᱟᱜ ᱡᱟᱹᱛᱤ ᱚᱠᱟᱴᱟᱜ ᱠᱷᱮᱞᱳᱰ ᱥᱚᱵ ᱛᱷᱮᱠᱮ ᱠᱚᱠᱚ ᱜᱟᱛᱮ ᱠᱟᱱᱟ ᱟᱨ ᱟᱵᱚ ᱥᱟᱱᱛᱟᱲ ᱥᱚᱢᱟᱡᱽ ᱨᱮᱱ ᱦᱚᱲ ᱪᱮᱫ ᱞᱮᱠᱟ ᱠᱟᱛᱮ ᱠᱚ ᱞᱟᱦᱟᱜ ᱠᱟᱱ ᱛᱟᱵᱳᱱᱟ ᱢᱟ ᱛᱷᱚᱲᱟ ᱞᱟᱹᱭ ᱛᱟᱵᱚᱱ ᱵᱮᱱ ᱦᱮᱸ

ᱚᱸᱻ ᱟᱪᱪᱷᱟ ᱟᱨ ᱡᱟᱦᱟᱱᱟᱜ ᱫᱚ ᱦᱩᱭᱩᱜ ᱠᱟᱱᱟ ᱟᱵᱚ ᱠᱷᱮᱞᱳᱰ ᱠᱚᱲᱟ ᱡᱮ ᱪᱮᱫ ᱠᱟ ᱠᱟᱛᱮ ᱠᱩ ᱯᱨᱮᱠᱴᱤᱥ ᱞᱮᱠᱷᱟᱡ ᱵᱚᱞᱮ ᱵᱷᱟᱜᱮ ᱠᱚ ᱟᱨᱚ ᱵᱷᱟᱜᱮ ᱠᱚ ᱜᱟᱛᱮ ᱫᱟᱲᱮᱭᱟᱜᱼᱟ ᱚᱱᱟ ᱞᱟᱹᱜᱤᱫ ᱛᱷᱚᱲᱟ ᱞᱟᱹᱭ ᱛᱟᱵᱚᱱ ᱢᱮ ᱟᱵᱚ ᱠᱷᱮᱞᱳᱰ ᱠᱚᱲᱟ ᱪᱮ ᱪᱮᱫ ᱠᱚ ᱯᱨᱮᱠᱴᱤᱥ ᱫᱚᱦᱚ ᱞᱮᱠᱷᱟᱡ ᱵᱷᱟᱜᱮ ᱵᱚᱞ ᱠᱚ ᱜᱟᱛᱮ ᱫᱟᱲᱮᱭᱟᱜᱼᱟ ᱚᱱᱟ ᱞᱟᱹᱜᱤᱫ ᱛᱷᱚᱲᱟ ᱟᱞᱳᱪᱚᱱᱟᱭ ᱛᱟᱵᱳᱱ ᱵᱮᱱ

ᱟᱨ ᱡᱟᱦᱟᱱᱟᱜ ᱫᱚ ᱦᱩᱭᱩᱜ ᱠᱟᱱᱟ ᱟᱵᱚ ᱥᱟᱱᱛᱟᱲ ᱥᱚᱢᱟᱡᱽ ᱨᱮᱱ ᱜᱤᱫᱽᱨᱟᱹ ᱠᱚ ᱞᱟᱦᱟᱜ ᱠᱟᱱᱟ ᱚᱱᱟ ᱟᱹᱰᱤ ᱱᱟᱯᱟᱭ ᱠᱟᱛᱷᱟ ᱠᱟᱱᱟ ᱟᱨ ᱟᱵᱚ ᱪᱮᱥᱴᱟᱭᱟ ᱡᱮ ᱱᱤᱭᱟᱹ ᱥᱟᱱᱛᱟᱲ ᱥᱚᱢᱟᱡᱽ ᱟᱵᱚᱣᱟᱜ ᱜᱟᱛᱮ ᱜᱤᱫᱽᱨᱟᱹ ᱠᱚ ᱟᱨᱚ ᱞᱟᱦᱟ ᱪᱤᱠᱟᱹ ᱟᱫᱮᱨ ᱫᱟᱲᱮᱭᱟᱠᱚᱣᱟ ᱚᱱᱟ ᱜᱮ ᱛᱷᱚᱲᱟ ᱮᱠᱴᱩ ᱞᱟᱹᱭ ᱵᱮᱱ ᱟᱨᱚ ᱮᱠᱴᱩ ᱮᱠᱴᱩ ᱩᱪᱩ ᱞᱮᱵᱮᱞ ᱨᱮ ᱪᱤᱠᱟᱹ ᱠᱚ ᱯᱳᱪᱷᱟᱣ ᱫᱟᱲᱮᱭᱟᱜ ᱚᱱᱟ ᱨᱮᱭᱟᱜ ᱮᱠᱴᱩ ᱟᱞᱳᱪᱚᱱᱟᱭ ᱛᱟᱵᱚᱱ ᱵᱮᱱ

ᱟᱨᱤᱧ ᱢᱮᱱ ᱮᱫ ᱛᱟᱦᱮᱱᱟ ᱡᱮ ᱟᱵᱚ ᱡᱮ ᱥᱟᱱᱛᱟᱲ ᱥᱚᱢᱟᱡᱽ ᱨᱮᱱ ᱥᱤᱞᱮᱠᱴ ᱠᱚᱲᱟ ᱦᱮᱱᱟᱜ ᱠᱚᱣᱟ ᱩᱱᱠᱩ ᱡᱚᱫᱤ ᱩᱱᱠᱩ ᱪᱮᱫ ᱠᱟ ᱠᱟᱛᱮ ᱟᱨᱚ ᱵᱷᱟᱜᱮ ᱰᱟᱭᱮᱴ ᱢᱮᱱᱴᱮᱱ ᱟᱨ ᱟᱨ ᱛᱷᱚᱲᱟ ᱡᱮᱱᱚ ᱵᱷᱟᱜᱮ ᱠᱚ ᱫᱟᱲᱮᱜ ᱵᱚᱞᱮ ᱰᱟᱭᱮᱴ ᱪᱮᱫ ᱠᱚ ᱡᱚᱢ ᱧᱩ ᱨᱮᱭᱟᱜ ᱮᱠᱴᱩ ᱞᱟᱹᱭ ᱠᱮᱭᱟ

ᱵᱮᱥ ᱛᱟᱦᱚᱞᱮ ᱟᱢ ᱟᱢ ᱥᱟᱛᱮᱜ ᱨᱚᱲ ᱠᱟᱛᱮ ᱟᱹᱰᱤ ᱢᱚᱡᱽ ᱵᱩᱡᱷᱟᱹᱣᱱᱟ ᱟᱨ ᱱᱤᱭᱟᱹ ᱠᱚ ᱡᱟᱦᱟᱱ ᱠᱷᱟᱹᱞᱤ ᱟᱢ ᱞᱟᱹᱜᱤᱫ ᱟᱹᱰᱤ ᱟᱹᱰᱤ ᱥᱟᱨᱦᱟᱣ ᱵᱮᱥ ᱛᱟᱦᱚᱞᱮ ᱡᱚᱦᱟᱨ ᱜᱮ